ᱦᱮᱸ ᱤᱧ ᱴᱷᱮᱱ ᱢᱟᱨᱮ ᱠᱮᱞᱟᱥᱤᱠ ᱯᱩᱛᱷᱤ ᱢᱮᱱᱟᱜᱼᱟ ᱡᱮᱢᱚᱱ ᱦᱤᱛᱟᱹᱞ ᱫᱷᱚᱨᱚᱢ ᱜᱟᱲ ᱵᱤᱱᱛᱤ ᱵᱟᱠᱷᱮᱬ ᱱᱚᱣᱟ ᱠᱚᱯᱤ ᱠᱚᱫᱚ ᱤᱧ ᱫᱚᱹᱧ ᱧᱟᱢ ᱟᱠᱟᱫᱟ ᱟᱵᱚᱣᱟᱜ ᱡᱟᱦᱟᱸ ᱯᱟᱛᱟ ᱪᱷᱟᱛᱟ ᱠᱚᱨᱮ ᱡᱟᱦᱟᱸ ᱠᱚ ᱫᱚᱠᱟᱱ ᱥᱴᱚᱞ ᱠᱚᱨᱮ ᱠᱷᱚᱱ ᱜᱮᱧ ᱛᱩᱱᱠᱷᱤ ᱛᱚᱞᱟᱥ ᱠᱟᱫᱟ ᱡᱮᱢᱚᱱ ᱯᱟᱴᱟᱵᱤᱸᱰᱟᱹ ᱯᱟᱛᱟ ᱨᱮᱦᱚᱸ ᱱᱚᱣᱟ ᱠᱚᱫᱚ ᱧᱟᱢᱚᱜᱼᱟ ᱵᱳᱨᱳ ᱯᱟᱛᱟ ᱨᱮᱦᱚᱸ ᱱᱚᱣᱟ ᱠᱚ ᱧᱟᱢᱚᱜᱼᱟ ᱪᱟᱠᱚᱞ ᱛᱟᱹᱲᱤ ᱪᱷᱟᱛᱟ ᱨᱮᱦᱚᱸ ᱱᱚᱣᱟ ᱠᱚ ᱵᱳᱭ ᱨᱮ ᱟᱹᱰᱤ ᱠᱟᱛᱷᱟ ᱤᱧᱤᱧ ᱥᱮᱬᱟ ᱟᱠᱟᱫᱟ ᱥᱮᱧ ᱵᱩᱡᱽ ᱟᱠᱟᱫᱟ ᱟᱵᱚᱣᱟᱜ ᱱᱟᱜᱟᱢ ᱨᱮᱱᱟᱜ ᱠᱟᱛᱷᱟ ᱠᱚ ᱚᱞ ᱢᱮᱱᱟᱜᱼᱟ ᱵᱷᱟᱰᱟᱱ ᱵᱤᱱᱛᱤ ᱪᱷᱟᱹᱴᱭᱟᱹᱨ ᱵᱤᱱᱛᱤ ᱠᱟᱨᱟᱢ ᱵᱤᱱᱛᱤ ᱡᱚᱛᱚ ᱨᱚᱠᱚᱢᱟᱜ ᱠᱟᱛᱷᱟ ᱠᱚ ᱱᱚᱣᱟ ᱨᱮ ᱨᱚᱲ ᱟᱸᱡᱚᱢ ᱟᱠᱟᱱᱟ ᱟᱹᱰᱤ ᱜᱮ ᱥᱮᱬᱟ ᱞᱮᱠᱟᱱᱟᱜ ᱢᱮᱱᱟᱜᱼᱟ ᱱᱚᱣᱟ ᱵᱳᱭ ᱵᱷᱤᱛᱤᱨ ᱠᱷᱚᱱ